ᱚᱻ ᱟᱢ ᱜᱮ ᱨᱩᱥᱤᱠᱟᱢ ᱞᱟ ᱭᱮᱫᱟ ᱟᱪᱪᱷᱟ ᱤᱧ ᱚᱱᱟᱜᱮᱧ ᱢᱮᱱᱮᱫᱟ ᱫᱟᱥᱟᱸᱭ ᱵᱚᱸᱜᱟ ᱦᱚᱸ ᱥᱮᱴᱮᱨᱚᱜ ᱠᱟᱱᱟ ᱛᱟᱦᱚᱞᱮ ᱤᱧ ᱢᱟᱱᱮ ᱛᱤᱥ ᱠᱚᱛᱮ ᱵᱚᱱ ᱫᱟᱥᱟᱸᱭᱚᱜ ᱟ ᱚᱱᱟ ᱛᱚᱵᱮ ᱛᱤᱱᱟ ᱜ ᱫᱤᱱ ᱵᱚᱱ ᱫᱟᱥᱟᱸᱭᱚᱜ ᱟ ᱛᱷᱚᱲᱟᱢ ᱞᱟ ᱭ ᱥᱮᱴᱮᱨᱟ ᱧ ᱠᱷᱟᱱ ᱵᱷᱟᱜᱮ ᱜᱮ ᱦᱩᱭᱩᱜ ᱟ ᱛᱟᱞᱦᱮ ᱤᱧ ᱦᱚᱧ ᱵᱟᱲᱟᱭ ᱡᱚᱝ ᱟ ᱤᱧ ᱵᱷᱟᱛᱠᱩᱱᱰᱟ ᱴᱚᱞᱟᱨᱮᱱ ᱥᱩᱢᱵᱩ ᱠᱤᱥᱠᱩᱧ ᱞᱟᱹᱭᱮᱫᱟ ᱦᱮᱸᱦᱮᱸ ᱦᱮᱸ

ᱟᱪᱪᱷᱟ ᱟᱪᱪᱷᱟ ᱦᱟᱸᱦᱟᱸ ᱦᱟᱸ ᱟᱪᱪᱷᱟ ᱟᱪᱪᱷᱟ ᱟᱪᱪᱷᱟ ᱞᱚᱵᱚᱭ ᱫᱟᱥᱟᱸᱭ ᱫᱚ ᱛᱟᱦᱚᱞᱮ ᱪᱮᱫᱠᱚ ᱞᱟᱜᱟᱜ ᱟ ᱟᱪᱪᱷᱟ ᱦᱮᱸ ᱦᱮᱸᱦᱮᱸ ᱟᱪᱪᱷᱟ ᱴᱷᱤᱠ ᱜᱮᱭᱟ ᱚᱱᱟ ᱵᱟᱰᱟᱭ ᱠᱟᱛᱮᱫ ᱟ ᱰᱤ ᱵᱷᱟᱜᱮᱧ ᱵᱩᱡᱷᱟᱹᱣ ᱠᱮᱫᱟ ᱛᱟᱦᱚᱞᱮ ᱤᱧᱦᱚᱸ ᱥᱮᱣ ᱨᱚᱠᱚᱢᱮᱧ ᱯᱨᱚᱥᱛᱩᱛ ᱡᱚᱝ ᱠᱟᱱᱟ ᱚᱱᱟ ᱠᱚᱫᱚ ᱥᱟᱯᱟᱵᱽ ᱠᱤᱨᱤᱧ ᱞᱟᱜᱟᱫ ᱟᱨ ᱛᱟᱦᱚᱞᱮ ᱟᱨ ᱵᱷᱩᱭᱟᱝ ᱫᱟᱥᱟᱸᱭ ᱫᱚ ᱛᱟᱦᱚᱞᱮ ᱪᱮᱫ ᱞᱮᱠᱟ ᱚᱱᱟ ᱫᱚ ᱛᱤᱥ ᱠᱚ ᱫᱟᱥᱟᱸᱭᱚᱜ ᱟ ᱟᱪᱪᱷᱟ

ᱟᱪᱪᱷᱟ ᱟᱪᱪᱷᱟ

ᱟᱪᱪᱷᱟ ᱟᱪᱪᱷᱟ ᱦᱩ

ᱦᱩᱺ ᱦᱮᱸ ᱟᱞᱮᱦᱚᱸ ᱵᱟᱨᱦᱮ ᱠᱟᱹᱢᱤ ᱞᱮ ᱪᱟᱞᱟᱣᱟᱠᱟᱱ ᱛᱚ ᱟᱫᱚ ᱵᱟᱨᱦᱮ ᱠᱟᱹᱢᱤ ᱠᱷᱚᱱ ᱜᱮᱧ ᱯᱷᱳᱱᱫᱟ ᱟᱵᱩ ᱫᱟᱥᱟᱸᱭ ᱵᱚᱝᱜᱟ ᱦᱚᱸ ᱛᱤᱠᱚᱜ ᱠᱟᱱᱟ ᱟᱫᱚ ᱟᱫᱚ ᱟᱢᱫᱚᱻ ᱚᱱᱟ ᱱᱤᱭᱟ ᱵᱷᱟᱜᱤᱢ ᱨᱩᱥᱤᱠᱟᱣᱟ ᱚᱱᱟᱛᱮ ᱟᱢᱴᱷᱮᱜ ᱠᱷᱚᱵᱚᱨ ᱵᱟᱰᱟᱭ ᱠᱟᱛᱮ ᱟᱹᱰᱤ ᱱᱟᱯᱟᱭᱤᱧ ᱵᱩᱡᱷᱟᱣ ᱠᱮᱫᱟ

ᱱᱚᱱᱠᱟᱜᱮᱧ ᱫᱚᱦᱚᱠᱟᱜ ᱠᱟᱱᱟ ᱟᱪᱪᱷᱟ ᱟᱪᱪᱷᱟ ᱴᱷᱤᱠ ᱜᱮ ᱛᱟᱦᱚᱞᱮ ᱢᱟ ᱛᱚᱵᱮ ᱫᱚᱦᱚᱭᱮᱫᱤᱧ